ᱵᱟᱸᱠᱩᱲᱟ ᱦᱚᱱᱚᱛ ᱨᱮᱭᱟᱜ

ᱥᱟᱪᱟᱨᱦᱮᱫ ᱫᱩᱨᱤᱵᱽ ᱠᱚ ᱫᱚ ᱦᱩᱭᱩᱜ ᱠᱟᱱᱟ ᱵᱤᱨ ᱵᱩᱨᱩ ᱫᱟᱨᱮ ᱱᱟᱹᱲᱤ

ᱦᱟᱥᱟ ᱡᱤᱵᱽ ᱡᱤᱭᱟᱹᱞᱤ ᱮᱢᱟᱱ ᱠᱚ ᱤᱧᱟᱹᱜ ᱴᱚᱴᱷᱟ ᱨᱮ ᱫᱟᱜ ᱨᱮᱭᱟᱜ ᱯᱷᱮᱰᱟᱛ ᱫᱚ ᱥᱩᱨ ᱥᱩᱯᱩᱨ ᱨᱮᱭᱟᱜ ᱥᱟᱶᱟᱨ ᱟᱹᱨᱤ ᱨᱮ ᱵᱚᱱᱚᱫᱚᱞ ᱫᱚᱧ ᱧᱮᱞ ᱧᱟᱢ ᱟᱠᱟᱫ ᱜᱤᱭᱟ ᱤᱧᱟᱹᱜ ᱴᱟᱴᱦᱟ ᱥᱩᱨᱠᱚᱨᱮ ᱵᱟᱫᱽ ᱠᱚ ᱰᱚᱵᱷᱟᱜ ᱠᱚ ᱢᱮᱱᱟᱜ ᱟᱠᱟᱫᱟ ᱚᱱᱟ ᱵᱟᱫᱽ ᱨᱮᱱᱟᱜ ᱫᱟᱜ ᱠᱚ ᱧᱮᱞ ᱞᱮᱠᱷᱟᱱ ᱩᱱᱟᱹᱜ ᱵᱟᱭ ᱵᱷᱟᱞᱮᱭᱟ ᱚᱱᱟ ᱫᱟᱜ ᱠᱚᱫᱚ ᱱᱚᱝᱜᱨᱟ ᱜᱮᱭᱟ ᱪᱮᱫᱟᱜ ᱥᱮ ᱚᱱᱟ ᱫᱟᱜ ᱨᱮᱫᱚ ᱰᱟᱝᱜᱽᱨᱤ ᱠᱟᱰᱟ ᱜᱟᱹᱭ ᱠᱚ ᱟᱹᱨᱩᱜ ᱥᱟᱯᱷᱟ ᱠᱚᱣᱟ ᱟᱨ ᱚᱱᱟ ᱫᱟᱜ ᱨᱮᱫᱚ ᱟᱵᱚ ᱦᱚᱲ ᱠᱚᱦᱚᱸ ᱛᱩᱯᱩᱱ ᱜᱮᱭᱟ ᱟᱨ ᱚᱱᱟ ᱫᱟᱜ ᱟᱵᱚ ᱡᱩᱫᱤ ᱧᱩ ᱞᱮᱠᱟᱛᱮ ᱵᱚᱱ ᱵᱮᱣᱦᱟᱨᱟ ᱮᱱᱰᱮᱠᱷᱟᱱ ᱟᱵᱚᱣᱟᱜ ᱦᱚᱲᱢᱚ ᱵᱟᱲᱤᱡᱚᱜ ᱟ ᱪᱮᱫᱟᱜ ᱥᱮ ᱚᱱᱟ ᱫᱟᱜ ᱧᱩ ᱞᱮᱠᱷᱟᱱ ᱟᱹᱰᱤ ᱟᱭᱢᱟ ᱞᱮᱠᱟᱱ ᱵᱮᱢᱟᱨ ᱟᱡᱟᱨ ᱮ ᱧᱟᱢ ᱫᱟᱲᱮᱭᱟᱵᱚᱱᱟ

ᱱᱚᱣᱟ ᱠᱚᱞ ᱠᱚᱨᱮᱱᱟᱜ ᱫᱟᱜ ᱥᱮ ᱠᱩᱧ ᱠᱚᱨᱮᱱᱟᱜ ᱫᱟᱜ ᱫᱚ ᱟᱹᱰᱤ ᱥᱟᱯᱷᱟ ᱥᱟᱹᱯᱷᱤᱭᱟ ᱚᱱᱟ ᱫᱟᱜ ᱠᱚ ᱧᱩ ᱞᱮᱠᱷᱟᱱ ᱦᱚᱲᱢᱚ ᱡᱤᱣᱤ ᱟᱹᱰᱤ ᱨᱤᱞᱟᱹᱢᱟᱞᱟ ᱜᱮ ᱟᱴᱠᱟᱨᱚᱜᱼᱟ ᱟᱹᱰᱤ ᱵᱮᱥ ᱵᱩᱡᱷᱟᱹᱜᱼᱟ

ᱱᱚᱣᱟ ᱦᱚᱱᱚᱛ ᱨᱮᱭᱟᱜ ᱯᱳᱣᱨᱚᱥᱚᱵᱷᱟ ᱫᱚ ᱞᱮᱛᱟᱲ ᱫᱚ ᱵᱟᱝ ᱠᱚ ᱥᱟᱯᱷᱟᱭᱟ ᱡᱟᱦᱟᱸ ᱛᱤᱥ ᱠᱚᱨᱮ ᱠᱚ ᱦᱤᱹᱡᱩᱜ ᱜᱮᱭᱟ ᱞᱟᱹᱭ ᱜᱟᱱᱚᱜ ᱟ ᱪᱟᱸᱫᱳ ᱨᱮ ᱢᱤᱫ ᱫᱷᱟᱣ ᱜᱟᱱ ᱠᱚ ᱦᱤᱡᱩᱜ ᱟ ᱚᱱᱟ ᱫᱷᱟᱨᱮ ᱯᱟᱥᱮ ᱨᱮᱱ ᱦᱚᱲ ᱠᱚ ᱫᱚ ᱥᱟᱶ ᱛᱮ ᱤᱧ ᱦᱚᱸ ᱡᱚᱠᱷᱚᱱ ᱜᱮ ᱚᱱᱟ ᱠᱚᱨᱮ ᱡᱚᱵᱨᱟ ᱠᱚᱛᱮ ᱯᱮᱨᱮᱡ ᱪᱟᱵᱟ ᱠᱚᱜ ᱟ ᱚᱱᱟ ᱠᱚ ᱥᱟᱯᱷᱟᱭ ᱞᱟᱹᱜᱤᱫ ᱛᱮ ᱟᱞᱮ ᱱᱚᱣᱟ ᱦᱚᱱᱚᱛ ᱨᱮᱱ ᱜᱮ ᱢᱤᱫ ᱴᱷᱮᱱ ᱡᱟᱨᱣᱟ ᱠᱟᱛᱮᱜ ᱚᱱᱟ ᱠᱚ ᱞᱮ ᱥᱟᱯᱷᱟᱭᱟ